ᱜᱷᱟᱨᱚᱸᱡᱽ ᱫᱚ

ᱢᱟᱹᱭ

ᱜᱷᱟᱨᱚᱸᱡᱽ ᱨᱮ ᱛᱤᱨᱞᱟᱹ ᱠᱚᱲᱟ ᱡᱩᱫᱤ ᱟᱨ ᱠᱟᱹᱢᱤ ᱠᱤᱱ ᱦᱟᱹᱴᱤᱧ ᱡᱚᱝᱼᱟ ᱩᱱᱠᱤᱱ ᱫᱚᱠᱤᱱ ᱦᱟᱹᱴᱤᱧ ᱡᱚᱝᱚᱜᱼᱟ ᱢᱟᱹᱭ ᱫᱚ ᱡᱚᱜ ᱜᱤᱰᱤᱭᱟᱭ ᱛᱷᱟᱹᱨᱤ ᱵᱟᱹᱴᱤᱭᱟᱭ ᱵᱟᱹᱵᱩ ᱫᱚ ᱟᱨᱠᱤ ᱮᱢᱟᱱᱛᱮᱭᱟᱜᱼᱮ ᱟᱹᱠᱷᱨᱤᱧ ᱵᱟᱲᱟᱭᱟ ᱛᱷᱟᱹᱨᱤ ᱵᱟᱹᱴᱤ ᱡᱚᱜᱼᱜᱤᱰᱤ ᱵᱟᱫᱽ ᱠᱟᱛᱮᱫ ᱱᱩᱠᱤᱱᱟᱜ ᱮᱯᱮᱢ ᱫᱚ ᱯᱟᱥᱱᱟᱜᱼᱟ ᱡᱮ ᱵᱚᱭᱦᱟ ᱟᱨ ᱢᱤᱥᱨᱟ